ᱦᱳᱭ ᱟᱞᱮ ᱤᱭᱟᱹ ᱥᱟᱱᱛᱟᱲ ᱟᱞᱮ ᱡᱷᱟᱨᱠᱷᱟᱸᱰ ᱨᱮᱱ ᱫᱚ ᱟᱹᱰᱤ ᱨᱚᱠᱚᱢ ᱠᱟᱛᱮᱫ ᱚᱞ ᱞᱮ ᱥᱮᱬᱟᱭᱮᱫᱼᱟ ᱟᱨ ᱨᱚᱲ ᱦᱚᱸᱞᱮ ᱥᱮᱬᱟᱭᱮᱫᱼᱟ ᱡᱟᱦᱟᱸ ᱞᱮᱠᱟ ᱟᱞᱮ ᱥᱟᱱᱛᱟᱲ ᱠᱚᱫᱚ ᱵᱷᱤᱱᱟᱹ ᱥᱟᱲᱤᱞᱮ ᱵᱟᱸᱫᱮᱭᱟᱮᱫᱼᱟ ᱠᱚᱲᱟ ᱠᱚᱫᱚ ᱫᱷᱩᱛᱤᱜ ᱟᱠᱚ ᱠᱩᱲᱤ ᱠᱚᱫᱚᱞᱮ ᱥᱟᱹᱲᱤᱜᱼᱟ ᱟᱨ ᱡᱟᱦᱮᱨ ᱠᱚᱨᱮᱞᱮ ᱵᱚᱸᱜᱟᱜᱼᱟ ᱵᱟᱦᱟ ᱥᱚᱦᱚᱨᱟᱭᱚᱜᱼᱟ ᱞᱮ ᱚᱱᱟ ᱛᱮᱠᱚ ᱴᱷᱤᱠᱟᱹ ᱞᱮᱭᱟ ᱱᱩᱠᱩ ᱫᱚᱠᱚ ᱥᱟᱱᱛᱟᱲ ᱠᱟᱱᱟ